ᱱᱚᱣᱟ ᱯᱚᱪᱷᱤᱢ ᱵᱚᱨᱫᱷᱚᱢᱟᱱ ᱦᱚᱱᱚᱛ ᱨᱮ ᱧᱩᱢ ᱩᱨᱩᱢ ᱞᱮᱠᱟᱱ ᱢᱤᱫᱴᱟᱝ ᱠᱟᱹᱦᱱᱤ ᱟᱹᱰᱤ ᱠᱟᱹᱴᱤᱡ ᱠᱷᱚᱡ ᱜᱮᱧ ᱟᱸᱡᱚᱢᱟᱠᱚ ᱟᱸᱡᱚᱢ ᱟᱜᱩᱣ ᱠᱟᱫᱟ ᱡᱟᱦᱟᱸ ᱫᱚ ᱦᱩᱭᱩᱜ ᱠᱟᱱᱟ ᱱᱚᱣᱟ ᱡᱟᱦᱟᱸ ᱟᱵᱚ ᱫᱚᱵᱚᱱ ᱵᱟᱲᱟᱭᱟ ᱱᱤᱛᱚᱜ ᱢᱤᱫᱴᱟᱝ ᱫᱩᱨᱜᱟᱯᱩᱨ ᱢᱤᱫᱴᱟᱝ ᱞᱟᱴᱩ ᱥᱚᱦᱚᱨ ᱨᱮ ᱨᱩᱯᱟᱱᱛᱚᱨᱤᱛᱚᱣ ᱠᱟᱱᱟ ᱢᱤᱫ ᱥᱚᱢᱚᱭ ᱨᱮ ᱟᱸᱡᱚᱢ ᱟᱠᱟᱱᱟ ᱚᱱᱟ ᱜᱚᱴᱟ ᱫᱩᱨᱜᱟᱯᱩᱨ ᱜᱮ ᱵᱤᱨ ᱵᱤᱨᱛᱮ ᱯᱮᱨᱮᱡ ᱛᱟᱦᱮᱸ ᱠᱟᱱᱟ ᱡᱟᱦᱟᱸ ᱫᱚᱠᱚ ᱢᱮᱛᱟᱜᱼᱟ ᱟᱵᱚ ᱥᱟᱱᱛᱟᱲ ᱛᱮᱫᱚ ᱜᱟᱲ ᱵᱤᱨ ᱫᱤᱠᱩ ᱛᱮᱫᱚ ᱠᱚ ᱢᱮᱛᱟᱜᱼᱟ ᱜᱚᱲ ᱡᱚᱝᱜᱚᱞ ᱟᱨ ᱱᱚᱣᱟ ᱵᱤᱨ ᱨᱮᱱᱟᱜ ᱠᱤᱪᱷᱩ ᱚᱱᱥᱚ ᱫᱚ ᱮᱠᱷᱚᱱᱚ ᱢᱮᱱᱟᱜ ᱜᱮᱭᱟ ᱟᱨ ᱱᱚᱣᱟ ᱵᱤᱨ ᱨᱮ ᱡᱚᱠᱷᱚᱱ ᱩᱱ ᱚᱠᱛᱚ ᱫᱚ ᱟᱹᱰᱤ ᱰᱟᱠᱟᱛ ᱠᱚ ᱛᱟᱦᱮᱱ ᱠᱟᱱ ᱛᱟᱦᱮᱱᱟ ᱟᱨ ᱩᱱ ᱥᱚᱢᱚᱭ ᱢᱤᱫᱴᱟᱝ ᱠᱩᱲᱤ ᱜᱤᱫᱽᱨᱟᱹ ᱵᱟᱹᱦᱩ ᱠᱩᱲᱤ ᱡᱟᱢᱟᱭ ᱚᱲᱟᱜ ᱨᱮ ᱚᱛᱛᱟᱪᱟᱨ ᱠᱷᱟᱹᱛᱤᱨ ᱛᱮ ᱚᱲᱟᱜ ᱠᱷᱚᱡ ᱠᱚ ᱞᱟᱜᱟ ᱩᱰᱩᱠ ᱞᱮᱫᱮᱭᱟ ᱟᱨ ᱩᱱᱤ ᱛᱚᱠᱷᱚᱱ ᱩᱱ ᱚᱠᱛᱚ ᱨᱮ ᱚᱱᱟ ᱵᱤᱨ ᱥᱮᱫ ᱜᱮ ᱫᱟᱹᱲ ᱞᱮᱫᱟ ᱛᱚᱠᱷᱚᱱ ᱩᱱᱠᱩ ᱵᱤᱨᱨᱮ ᱡᱟᱦᱟᱸᱭ ᱰᱟᱠᱟᱛ ᱠᱚ ᱠᱚ ᱛᱟᱦᱮᱱ ᱨᱮᱦᱚᱸ ᱩᱱᱠᱩ ᱩᱱᱤ ᱠᱚ ᱧᱟᱢ ᱞᱮᱫᱮᱭᱟ ᱟᱨ ᱟᱠᱚ ᱥᱟᱶ ᱨᱮᱜᱮᱠᱚ ᱫᱚᱦᱚ ᱞᱮᱫᱮᱭᱟ ᱛᱚᱵᱮ ᱟᱸᱡᱚᱢ ᱠᱟᱱᱟ ᱯᱚᱨᱚᱵᱚᱨᱛᱤ ᱠᱟᱞᱨᱮ ᱩᱱᱤ ᱩᱱᱤᱭᱟᱜ ᱠᱟᱹᱢᱤᱦᱚᱨᱟ ᱩᱱᱟᱹᱜ ᱜᱮᱠᱚ ᱠᱩᱥᱤᱭᱟᱜ ᱛᱟᱦᱮᱱ ᱡᱮ ᱯᱚᱨᱚᱵᱚᱨᱛᱤ ᱠᱟᱞᱨᱮ ᱡᱟᱦᱟᱸᱭ ᱥᱚᱨᱫᱟᱭ ᱛᱟᱦᱮᱸ ᱠᱟᱱ ᱥᱚᱨᱫᱟᱭ ᱥᱚᱨᱫᱟᱨ ᱜᱚᱛᱚ ᱨᱮ ᱥᱮ ᱜᱚᱡ ᱜᱚᱡ ᱛᱟᱭᱚᱢ ᱩᱱᱤ ᱵᱟᱹᱦᱩ ᱠᱩᱲᱤᱜᱮ ᱚᱱᱟ ᱰᱟᱠᱟᱛ ᱨᱮᱱ ᱥᱚᱨᱫᱟᱨ ᱠᱚ ᱵᱮᱱᱟᱣ ᱞᱮᱫᱮᱭᱟ ᱱᱚᱣᱟ ᱜᱮ ᱯᱚᱪᱷᱤᱢ ᱵᱚᱨᱫᱷᱚᱢᱟᱱ ᱦᱚᱱᱚᱛ ᱨᱮᱱᱟᱜ ᱫᱚ ᱢᱤᱫ ᱧᱩᱢ ᱩᱨᱩᱢ ᱠᱟᱹᱦᱱᱤ ᱫᱚ